ᱦᱮᱞᱳ ᱤᱧ ᱠᱷᱚᱠᱠᱨᱚ ᱟᱛᱳ ᱠᱷᱚᱱ ᱵᱤᱠᱨᱚᱢᱤᱧ ᱞᱟᱹᱭ ᱮᱫᱟ ᱤᱧ ᱟᱯᱮᱭᱟᱜ ᱠᱮᱵᱽ ᱤᱧ ᱵᱩᱠ ᱞᱮᱫᱟ ᱟᱫᱚ ᱱᱤᱛᱚᱜ ᱦᱚᱸ ᱚᱱᱟ ᱠᱮᱵᱽ ᱵᱟᱝ ᱦᱮᱡ ᱟᱠᱟᱱᱟ ᱟᱫᱚᱧ ᱵᱟᱲᱟᱭ ᱫᱟᱲᱮᱭᱟᱜᱼᱟ ᱢᱮᱱᱛᱮ ᱱᱚᱣᱟ ᱵᱤᱞᱚᱢᱚᱜ ᱠᱟᱨᱚᱱ ᱫᱚ ᱪᱮᱫ ᱠᱟᱱᱟ